ᱢᱟᱴᱷ ᱠᱷᱚᱱ ᱦᱩᱭ ᱫᱟᱲᱮᱭᱟᱜᱼᱟ ᱥᱮ ᱵᱟᱡᱟᱨ ᱮᱢᱟᱱ ᱠᱷᱚᱱ ᱞᱟᱸᱜᱟ ᱠᱟᱛᱮ ᱡᱚᱠᱷᱚᱱ ᱚᱲᱟᱜ ᱤᱧ ᱵᱚᱞᱚᱱᱟ ᱚᱱᱟ ᱫᱚ ᱠᱟᱹᱢᱤ ᱠᱷᱚᱱ ᱦᱩᱭ ᱫᱟᱲᱮᱭᱟᱜᱼᱟ ᱢᱟᱴᱷ ᱠᱷᱚᱱ ᱦᱩᱭ ᱫᱟᱲᱮᱭᱟᱜᱼᱟ ᱥᱮ ᱵᱟᱡᱟᱨ ᱮᱢᱟᱱ ᱠᱷᱚᱱ ᱞᱟᱸᱜᱟ ᱠᱟᱛᱮ ᱡᱚᱠᱷᱚᱱ ᱚᱲᱟᱜ ᱤᱧ ᱵᱚᱞᱚᱱᱟ ᱯᱟᱹᱦᱤᱞ ᱨᱮᱫᱚ ᱨᱮᱭᱟᱲ ᱫᱟᱜ ᱛᱮ ᱦᱩᱛᱩᱢ ᱥᱟᱯᱟ ᱥᱮ ᱟᱹᱨᱩᱵ ᱥᱟᱯᱟ ᱠᱟᱛᱮ ᱢᱤᱫ ᱜᱷᱟᱹᱲᱤ ᱚᱲᱟᱜ ᱵᱷᱤᱛᱤᱨᱮᱧ ᱫᱩᱲᱩᱵ ᱡᱤᱨᱟᱹᱜᱼᱟ ᱟᱨ ᱱᱟᱦᱟᱜ ᱢᱳᱵᱟᱭᱤᱞ ᱨᱮ ᱥᱤᱨᱤᱧ ᱠᱩ ᱢᱤᱫ ᱜᱷᱟᱹᱲᱤᱡ ᱤᱧ ᱟᱸᱡᱚᱢᱟ ᱟᱫᱚ ᱵᱟᱹᱭᱼᱵᱟᱹᱭ ᱛᱮ ᱚᱱᱟ ᱥᱤᱨᱤᱧ ᱛᱟᱞᱮᱼᱛᱟᱞᱮ ᱤᱧ ᱦᱚᱸᱧ ᱵᱟᱸᱠᱷᱮᱬ ᱞᱮᱜᱟᱣᱟᱜᱼᱟ ᱟᱫᱚ ᱚᱱᱟ ᱛᱟᱭᱚᱢ ᱥᱤᱨᱤᱧᱼᱥᱤᱨᱤᱧ ᱛᱮ ᱢᱳᱵᱟᱭᱤᱞ ᱨᱮᱭᱟᱜ ᱥᱤᱨᱤᱧ ᱫᱚ ᱵᱚᱱᱫᱚ ᱠᱟᱛᱮ ᱤᱧ ᱡᱟᱦᱟᱸ ᱠᱩ ᱥᱤᱨᱤᱧ ᱢᱟᱨᱮ ᱥᱤᱨᱤᱧᱤᱧ ᱵᱟᱲᱟᱭᱟ ᱚᱱᱟᱠᱩ ᱥᱤᱨᱤᱧᱤᱧ ᱞᱟᱜᱟᱜᱼᱟ ᱟᱫᱚ ᱥᱤᱨᱤᱧᱼᱥᱤᱨᱤᱧ ᱛᱮ ᱡᱚᱠᱷᱚᱱ ᱤᱧᱟᱹᱜ ᱢᱚᱱᱮ ᱨᱮ ᱜᱟᱰᱟᱜᱼᱟ ᱤᱧᱟᱹᱜ ᱚᱱᱟ ᱢᱟᱨᱮ ᱥᱤᱨᱤᱧ ᱠᱩᱧ ᱥᱤᱨᱤᱧ ᱧᱟᱢᱟ ᱛᱚᱠᱷᱚᱱ ᱤᱧᱟᱹᱜ ᱮᱠᱫᱚᱢ ᱯᱩᱨᱟᱹ ᱞᱟᱸᱜᱟ ᱢᱮᱸᱫᱦᱟ ᱥᱮ ᱞᱟᱸᱜᱟ ᱵᱷᱟᱵ ᱜᱮ ᱠᱟᱴᱟᱣ ᱩᱛᱟᱹᱨᱚᱜ ᱛᱤᱧᱟᱹ ᱟᱨ ᱤᱧᱟᱹᱜ ᱚᱱᱟ ᱨᱟᱦᱟ ᱤᱧᱟᱹᱜ ᱡᱟᱦᱟᱸ ᱚᱨᱤᱡᱤᱱᱟᱞ ᱨᱟᱦᱟ ᱤᱧᱟᱹᱜ ᱡᱟᱦᱟᱸ ᱟᱥᱚᱞ ᱨᱟᱦᱟ ᱚᱱᱟ ᱤᱧ ᱥᱮᱸᱫᱽᱨᱟ ᱧᱟᱢ ᱛᱤᱧᱟᱹ ᱟᱫᱚ ᱱᱚᱝᱠᱟ ᱠᱟᱛᱮ ᱜᱤ ᱤᱧ ᱫᱚ ᱥᱤᱨᱤᱧᱟᱹᱧ ᱥᱤᱨᱤᱧᱟᱹᱧ ᱮᱥᱠᱟᱨ ᱚᱠᱛᱚ ᱫᱚ ᱚᱱᱟ ᱢᱳᱵᱟᱭᱤᱞ ᱵᱚᱱᱫᱚ ᱛᱟᱭᱚᱢ ᱫᱚ ᱮᱠᱮᱱ ᱢᱚᱪᱟ ᱛᱮᱜᱤᱧ ᱥᱮᱨᱮᱧᱟ ᱛᱟᱭᱚᱢ ᱛᱮ ᱪᱮᱫ ᱦᱚᱸ ᱵᱟᱹᱧ ᱵᱮᱵᱚᱦᱟᱨᱟ ᱯᱟᱹᱦᱤᱞ ᱠᱟᱹᱴᱤᱡ ᱜᱟᱱᱤᱧ ᱟᱸᱡᱚᱢᱟ ᱚᱱᱟ ᱞᱟᱸᱜᱟ ᱠᱟᱴᱟᱣ ᱞᱟᱹᱜᱤᱫ ᱛᱟᱭᱚᱢ ᱛᱮ ᱚᱱᱟ ᱯᱩᱨᱟᱹ ᱵᱚᱱᱫᱚ ᱠᱟᱛᱮ ᱮᱠᱫᱚᱢ ᱮᱥᱠᱟᱨ ᱜᱤᱧ ᱥᱮᱨᱮᱧ ᱞᱟᱸᱜᱟᱜᱼᱟ